ᱵᱷᱟᱨᱚᱛ ᱨᱮᱭᱟᱜ ᱡᱚᱛᱚ ᱠᱷᱚᱱ ᱞᱟᱹᱠᱛᱤᱭᱟᱱ ᱯᱚᱨᱚᱵᱽ ᱠᱚᱫᱚ ᱟᱭᱢᱟ ᱫᱷᱚᱨᱚᱢ ᱨᱮᱱᱟᱜ ᱟᱭᱢᱟ ᱨᱚᱠᱚᱢ ᱢᱮᱱᱟᱜᱼᱟ ᱥᱟᱱᱛᱟᱲ ᱠᱚᱣᱟ ᱫᱚ ᱡᱚᱛᱚ ᱠᱷᱚᱱᱟ ᱞᱟᱹᱴᱩ ᱯᱚᱨᱚᱵᱽ ᱫᱚ ᱦᱩᱭᱩᱜ ᱠᱟᱱᱟ ᱥᱚᱦᱨᱟᱭ ᱵᱟᱦᱟ ᱠᱟᱨᱟᱢ ᱟᱨᱦᱚᱸ ᱟᱭᱢᱟ ᱠᱚᱜᱮ ᱟᱨ ᱦᱤᱱᱫᱩ ᱫᱷᱚᱨᱚᱢ ᱨᱮᱱᱟᱜ ᱫᱚ ᱦᱩᱭᱩᱜ ᱠᱟᱱ ᱛᱟᱠᱚᱣᱟ ᱞᱟᱹᱞᱤ ᱯᱩᱡᱟᱹ ᱫᱩᱨᱜᱟᱹ ᱯᱩᱡᱟᱹ ᱟᱨᱦᱚᱸ ᱟᱭᱢᱟ ᱠᱚᱜᱮ ᱚᱱᱠᱟᱜᱮ ᱢᱩᱥᱞᱤᱢ ᱫᱷᱨᱚᱢᱚ ᱨᱮᱱᱟᱜ ᱫᱚ ᱦᱩᱭᱩᱜ ᱠᱟᱱ ᱛᱟᱠᱚᱣᱟ ᱤᱸᱫᱽ ᱢᱚᱦᱳᱨᱚᱢ ᱟᱨᱦᱚᱸ ᱟᱭᱢᱟ ᱠᱚᱜᱮ ᱟᱫᱚ ᱥᱟᱱᱛᱟᱲ ᱠᱚᱣᱟᱜ ᱡᱮᱴᱟ ᱪᱷᱩᱴᱤ ᱞᱮᱠᱟᱛᱮ ᱢᱮᱱᱟᱜᱼᱟ ᱚᱱᱟᱫᱚ ᱦᱩᱭᱩᱜ ᱠᱟᱱᱟ ᱛᱤᱨᱤᱥᱮᱭ ᱡᱩᱱ ᱯᱟᱸᱪᱮᱭ ᱢᱮ ᱚᱠᱟ ᱦᱤᱞᱚᱜ ᱫᱚ ᱯᱚᱱᱰᱤᱛ ᱨᱚᱜᱷᱩᱱᱟᱛᱷ ᱢᱩᱨᱢᱩ ᱟᱜ ᱡᱚᱱᱢᱚ ᱢᱟᱦᱟ ᱞᱮᱠᱟ ᱛᱮᱵᱚᱱ ᱯᱟᱞᱟᱣ ᱵᱟᱲᱟᱭᱟ ᱱᱚᱭᱮ ᱟᱜᱚᱥᱴ ᱡᱮᱴᱟ ᱫᱚ ᱦᱩᱭᱩᱜ ᱠᱟᱱᱟ ᱵᱤᱥᱥᱚ ᱟᱹᱫᱤᱵᱟᱹᱥᱤ ᱫᱤᱵᱚᱥ ᱩᱱ ᱦᱤᱞᱳᱜ ᱫᱚ ᱡᱚᱛᱚ ᱥᱟᱱᱟᱢ ᱟᱹᱫᱤᱵᱟᱹᱥᱤ ᱜᱮᱵᱚᱱ ᱯᱟᱞᱚᱱᱟ ᱱᱚᱭᱮ ᱟᱜᱚᱥᱴ ᱟᱫᱚ ᱱᱚᱣᱟ ᱠᱚᱜᱮ ᱪᱷᱩᱴᱤ ᱞᱮᱠᱟᱱᱟᱜ ᱫᱤᱱ ᱠᱚᱫᱚ ᱢᱮᱱᱟᱜ ᱟᱠᱟᱫ ᱛᱟᱵᱚᱱᱟ ᱟᱵᱚ ᱥᱟᱱᱛᱟᱲ ᱥᱚᱢᱟᱡᱽ ᱨᱮᱫᱚ ᱟᱨᱦᱚᱸ ᱟᱭᱢᱟ ᱠᱚᱜᱮ ᱢᱮᱱᱟᱜᱼᱟ ᱟᱫᱚ ᱱᱤᱭᱟᱹ ᱠᱚᱫᱚ ᱵᱤᱥᱮᱥ ᱵᱤᱥᱮᱥ ᱫᱤᱱ ᱠᱟᱱᱟ